ᱡᱚᱦᱟᱨ ᱜᱮ ᱜᱚᱝᱠᱮ ᱞᱟᱹᱭᱫᱟᱹᱧ ᱟᱢ ᱫᱚ ᱡᱷᱟᱲᱟᱜᱟᱹᱲᱭᱟᱹ ᱨᱤᱱᱤᱡ ᱢᱟᱺᱡᱷᱤ ᱵᱟᱵᱟᱢ ᱨᱚᱲ ᱠᱟᱱᱟ ᱟᱪᱪᱷᱟ ᱪᱟᱪᱷᱟ ᱤᱧᱟᱹᱜ ᱧᱩᱛᱩᱢ ᱫᱚ ᱠᱟᱞᱤᱨᱟᱢ ᱦᱮᱢᱵᱨᱚᱢ ᱠᱟᱹᱱᱟᱹᱧ ᱤᱧ ᱫᱚᱧ ᱦᱩᱭᱩᱜ ᱠᱟᱹᱱᱟᱹᱧ ᱡᱩᱢᱤᱫ ᱜᱟᱶᱛᱟ ᱠᱷᱚᱱᱟᱜ ᱟᱨᱠᱤ ᱢᱤᱫᱴᱟᱝ ᱠᱟᱹᱢᱭᱟᱹ ᱠᱟᱹᱱᱟᱹᱧ ᱟᱫᱚ ᱤᱧ ᱜᱚᱴᱟ ᱮᱴᱟᱜ ᱮᱴᱟᱜ ᱡᱷᱟᱲᱠᱷᱚᱱᱰ ᱚᱱᱠᱟ ᱯᱚᱪᱷᱤᱢ ᱵᱟᱝᱞᱟ ᱟᱭᱢᱟ ᱴᱚᱴᱷᱟ ᱠᱚᱨᱮ ᱜᱮ ᱱᱚᱝᱠᱟ ᱠᱟᱹᱴᱤᱡ ᱜᱚᱴᱟᱜᱤᱧ ᱟᱹᱪᱩᱨ ᱠᱟᱛᱮ ᱢᱟᱱᱮ ᱩᱱᱠᱩ ᱠᱚᱣᱟᱜ ᱞᱟᱭᱞᱟᱠᱪᱟᱨ ᱮᱢᱟᱱ ᱠᱚ ᱠᱟᱹᱴᱤᱡ ᱚᱱᱟ ᱨᱮᱱᱟᱜ ᱪᱮᱫᱞᱮᱠᱟ ᱠᱟᱛᱮ ᱠᱚ ᱵᱚᱸᱜᱟ ᱵᱩᱨᱩᱭᱟᱠᱚ ᱮᱢᱟᱱ ᱠᱚ ᱪᱮᱫᱞᱮᱠᱟᱠᱚ ᱟᱠᱚᱣᱟᱜ ᱚᱱᱠᱟ ᱥᱮᱨᱣᱟ ᱠᱚᱠᱚ ᱢᱟᱱᱟᱣᱵᱟᱛᱟᱣᱟᱠᱚ ᱚᱱᱟ ᱠᱚ ᱤᱫᱤ ᱠᱟᱛᱮ ᱢᱟᱱᱮ ᱟᱢ ᱥᱟᱞᱟᱜ ᱠᱟᱹᱴᱤᱡ ᱜᱟᱞᱚᱪᱤᱧ ᱠᱷᱚᱡᱚᱜ ᱠᱟᱱᱟ ᱟᱨᱠᱤ ᱟᱫᱚ ᱱᱤᱭᱟᱹ ᱜᱚᱴᱟ ᱱᱚᱜᱼᱚᱭ ᱢᱤᱫᱴᱟᱱ ᱱᱚᱜᱼᱚᱭ ᱡᱮ ᱥᱟᱛᱟᱢ ᱠᱚᱧ ᱢᱮᱱ ᱮᱫᱟ ᱱᱚᱣᱟ ᱠᱚᱫᱚ ᱟᱫᱚ ᱤᱧ ᱤᱧᱟᱹᱜ ᱜᱮ ᱞᱟᱹᱠᱛᱤ ᱛᱮ ᱠᱟᱹᱴᱤᱡ ᱟᱢ ᱥᱟᱝ ᱤᱧ ᱠᱩᱞᱤ ᱡᱚᱝ ᱠᱟᱱᱟ ᱟᱨᱠᱤ ᱡᱮ ᱟᱫᱚ ᱱᱚᱜᱼᱚᱭ ᱡᱮ ᱡᱷᱟᱲᱠᱷᱚᱱᱰ ᱟᱨ ᱱᱚᱣᱟ ᱯᱚᱪᱷᱤᱢ ᱵᱟᱝᱞᱟ ᱟᱵᱚᱣᱟᱜ ᱯᱚᱱᱚᱛ ᱢᱮᱱᱟᱜᱼᱟ ᱟᱫᱚ ᱱᱚᱜᱼᱚᱭ ᱡᱮ ᱱᱚᱣᱟ ᱵᱟᱨᱭᱟ ᱯᱚᱱᱚᱛ ᱨᱮᱱᱟᱜ ᱵᱚᱸᱜᱟ ᱵᱩᱨᱩ ᱠᱤ ᱵᱟᱱᱟᱨ ᱜᱮ ᱢᱤᱫ ᱞᱮᱠᱟᱱ ᱜᱮᱭᱟ ᱥᱮ ᱡᱟᱦᱟᱱ ᱚᱱᱟ ᱵᱚᱸᱜᱟ ᱵᱩᱨᱩ ᱪᱮᱛᱟᱱ ᱨᱮ ᱠᱤᱪᱷᱩ ᱵᱷᱮᱜᱟᱨ ᱛᱮᱫ ᱢᱮᱱᱟᱜᱼᱟ ᱚᱱᱟ ᱠᱟᱹᱴᱤᱡ ᱤᱧ ᱴᱷᱮᱱ ᱮᱢ ᱞᱟᱹᱭ ᱞᱮᱠᱷᱟᱱ ᱠᱟᱹᱴᱤᱡ ᱵᱩᱜᱤ ᱠᱚᱜᱼᱟ ᱦᱩᱸ ᱦᱩᱸ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱚᱻ ᱟᱪᱪᱷᱟ ᱡᱟᱦᱟᱸ ᱱᱤᱭᱟᱹ ᱥᱟᱠᱨᱟᱛ ᱟᱵᱚ ᱵᱚᱱ ᱠᱚᱨᱟᱣᱟ ᱱᱚᱜᱼᱚ ᱱᱤᱭᱟᱹ ᱟᱵᱚᱣᱟᱜ ᱱᱚᱣᱟ ᱯᱚᱪᱷᱤᱢ ᱵᱟᱝᱞᱟ ᱯᱚᱱᱚᱛ ᱨᱮ ᱡᱮᱞᱮᱠᱟ ᱚᱲᱟᱜ ᱵᱚᱸᱜᱟ ᱠᱚᱵᱚᱱ ᱡᱷᱚᱛᱚ ᱵᱚᱱ ᱯᱮᱨᱮᱡ ᱠᱚᱣᱟ ᱡᱮᱞᱮᱠᱟ ᱡᱷᱚᱛᱚ ᱚᱲᱟᱜ ᱵᱚᱸᱜᱟ ᱠᱚᱵᱚᱱ ᱩᱭᱦᱟᱹᱨ ᱵᱟᱲᱟ ᱠᱚᱣᱟ ᱡᱮ ᱜᱚᱴᱟ ᱥᱚᱨᱢᱟ ᱪᱮᱫᱞᱮᱠᱟᱢ ᱱᱟᱭᱛᱮ ᱱᱟᱯᱟᱭᱛᱮᱢ ᱫᱚᱦᱚ ᱠᱮᱫ ᱞᱮᱭᱟ ᱚᱱᱠᱟ ᱜᱮ ᱦᱤᱡᱩᱜ ᱠᱟᱱ ᱥᱮᱨᱢᱟ ᱦᱚᱸ ᱡᱮᱱᱚ ᱱᱟᱭᱛᱮ ᱱᱟᱯᱟᱭ ᱛᱮᱢ ᱫᱚᱦᱚ ᱠᱟᱞᱮᱭᱟ ᱚᱱᱟᱠ ᱵᱚᱱ ᱵᱚᱸᱜᱟ ᱵᱩᱨᱩ ᱠᱚᱵᱚᱱ ᱩᱭᱦᱟᱹᱨ ᱵᱟᱲᱟ ᱠᱚᱣᱟ ᱟᱫᱚ ᱩᱱᱠᱩ ᱠᱤ ᱮᱱ ᱦᱤᱞᱳᱜ ᱫᱚ ᱮᱴᱟᱜ ᱨᱚᱠᱚᱢ ᱡᱟᱦᱟᱸᱱᱟᱜ ᱠᱚ ᱠᱚ ᱠᱚᱨᱟᱣᱟᱠᱚ ᱢᱟᱱᱮ ᱡᱷᱟᱲᱠᱷᱚᱱ ᱥᱮᱫ ᱦᱮᱸ ᱦᱮᱸ ᱚᱻ ᱟᱪᱪᱷᱟ ᱟᱪᱪᱷᱟ ᱚᱻ ᱢᱟᱱᱮ ᱡᱟᱦᱟᱸ ᱚᱠᱛᱚ ᱟᱵᱚ ᱱᱚᱛᱮ ᱨᱚᱵᱮᱱ ᱤᱭᱟᱹᱜᱼᱟ ᱢᱟᱱᱮ ᱟᱵᱚᱵᱚᱱ ᱥᱟᱠᱨᱟᱛᱚᱜ ᱠᱟᱱᱟ ᱚᱱᱟ ᱚᱠᱛᱚ ᱨᱮᱫᱚ ᱟᱫᱚ ᱩᱱᱠᱩ ᱫᱚ ᱥᱟᱠᱨᱟᱛ ᱫᱚ ᱵᱟᱝᱠᱚ ᱠᱚᱨᱟᱣᱟᱠᱚ ᱟᱪᱪᱷᱟ ᱟᱪᱪᱷᱟ ᱱᱚᱣᱟ ᱠᱤ ᱠᱷᱟᱞᱤ ᱤᱭᱟᱹ ᱥᱟᱠᱨᱟᱛ ᱵᱮᱛᱟᱞ ᱨᱮᱜᱮ ᱦᱩᱭᱩᱜᱼᱟ ᱥᱮ ᱚᱱᱠᱟ ᱥᱚᱦᱨᱟᱭ ᱵᱮᱛᱟᱞ ᱨᱮᱦᱚᱸ ᱚᱱᱠᱟᱱᱟᱜ ᱡᱟᱦᱟᱸᱱᱟᱜ ᱜᱮ ᱵᱷᱮᱜᱟᱨ ᱚᱱᱠᱟ ᱦᱩᱭᱩᱜ ᱠᱟᱱ ᱛᱟᱠᱚᱣᱟ ᱩᱱᱠᱩ ᱡᱷᱟᱲᱠᱷᱚᱱ ᱢᱮᱫᱽᱫᱷᱮ ᱨᱮᱫᱚ ᱦᱩᱸ ᱦᱩᱸ ᱳ ᱦᱳ ᱦᱳ ᱟᱪᱪᱷᱟ ᱪᱟᱪᱷᱟ ᱦᱩᱸ ᱦᱩᱸ ᱚ ᱟᱪᱪᱷᱟ ᱦᱩᱸ ᱦᱩᱸ ᱦᱮᱸ ᱦᱮᱸ ᱚ ᱚᱻ ᱟᱪᱪᱷᱟ ᱟᱪᱪᱷᱟ ᱪᱟᱪᱷᱟ ᱟᱫᱚ ᱚᱱᱟᱛᱮ ᱢᱟᱱᱮ ᱩᱱᱠᱩᱣᱟᱜ ᱫᱚ ᱚᱱᱟ ᱢᱤᱫᱴᱟᱝ ᱵᱷᱮᱜᱟᱨ ᱢᱤᱫᱴᱟᱝ ᱡᱤᱱᱤᱥ ᱱᱚᱣᱟ ᱯᱚᱪᱷᱤᱢ ᱵᱟᱝᱞᱟ ᱠᱷᱚᱱᱟᱜ ᱢᱮᱱᱟᱜ ᱛᱟᱠᱚᱣᱟ ᱟᱨᱠᱤ ᱢᱟᱱᱮ ᱮᱱᱮᱡ ᱨᱮᱫᱚ ᱚᱱᱟᱛᱮ ᱛᱟᱦᱞᱮ ᱜᱚᱝᱠᱮ ᱱᱚᱜᱼᱚᱭ ᱢᱟᱺᱡᱷᱤ ᱵᱟᱵᱟ ᱟᱢᱫᱚ ᱱᱚᱜᱼᱚᱭ ᱟᱹᱰᱤ ᱜᱟᱱ ᱠᱟᱛᱷᱟ ᱜᱮ ᱤᱧᱟᱹᱜ ᱮᱢ ᱯᱩᱥᱴᱟᱹᱣ ᱠᱮᱫ ᱛᱤᱧᱟᱹ ᱟᱫᱚ ᱱᱤᱭᱟᱹ ᱞᱟᱹᱜᱤᱫᱛᱮ ᱟᱢ ᱟᱨ ᱢᱤᱫ ᱫᱷᱟᱣ ᱟᱹᱰᱤᱜᱟᱱ ᱥᱟᱨᱦᱟᱣᱤᱧ ᱪᱟᱞᱟᱢ ᱠᱟᱱᱟ ᱱᱤᱭᱟᱹ ᱤᱧᱟᱹᱜ ᱡᱩᱢᱤᱫ ᱜᱟᱶᱛᱟ ᱯᱟᱦᱴᱟ ᱠᱷᱚᱱᱟᱜ ᱟᱨ ᱱᱚᱝᱠᱟ ᱜᱮ ᱡᱩᱫᱤ ᱟᱨᱦᱚᱸ ᱛᱟᱦᱚᱞᱮ ᱱᱚᱝᱠᱟᱱ ᱡᱟᱦᱟᱱ ᱠᱚ ᱠᱩᱠᱞᱤ ᱠᱚ ᱛᱟᱦᱮᱸᱱᱟ ᱦᱚᱸᱜᱼᱚᱭ ᱟᱢ ᱥᱟᱞᱟᱜ ᱪᱮᱫᱞᱮᱠᱟᱧ ᱤᱭᱟᱹ ᱠᱟᱛᱮ ᱠᱩᱠᱞᱤ ᱠᱟᱛᱮ ᱤᱧᱟᱹᱜ ᱡᱟᱦᱟᱱ ᱠᱟᱛᱷᱟ ᱠᱚ ᱡᱷᱚᱛᱚ ᱜᱮ ᱤᱧᱮᱢ ᱯᱩᱥᱴᱟᱹᱣ ᱠᱟᱛᱮ ᱮᱢ ᱛᱮᱞᱟ ᱟᱫ ᱛᱤᱧᱟᱹ ᱚᱱᱠᱟ ᱜᱮ ᱡᱩᱫᱤ ᱦᱟᱯᱮᱱ ᱫᱤᱱᱤᱧ ᱠᱩᱞᱤ ᱢᱮᱭᱟ ᱛᱟᱦᱞᱮ ᱠᱟᱹᱴᱤᱡ ᱚᱱᱠᱟ ᱛᱮᱞᱟ ᱠᱚ ᱮᱢ ᱠᱟᱹᱛᱤᱧ ᱢᱮ ᱵᱟᱲᱮ ᱴᱷᱤᱠᱜᱮᱭᱟ ᱢᱟᱺᱡᱷᱤ ᱵᱟᱵᱟ ᱛᱟᱦᱚᱞᱮ ᱫᱚᱦᱚᱭᱫᱟᱹᱧ ᱛᱟᱦᱚᱞᱮ ᱡᱚᱦᱟᱨ ᱜᱮ ᱛᱟᱦᱞᱮ ᱦᱮᱸ